ᱡᱮᱠᱮᱹᱴ ᱡᱮᱠᱮᱹᱴ ᱫᱚ ᱮᱢᱚᱱ ᱢᱤᱫᱴᱮᱱ ᱯᱨᱚᱰᱟᱠᱴ ᱠᱟᱱᱟ ᱡᱮ ᱡᱮᱠᱮᱹᱴ ᱮᱢ ᱦᱚᱨᱚᱜ ᱞᱮᱠᱷᱟᱱ ᱜᱮ ᱟᱢᱟᱜ ᱥᱟᱱᱟᱢ ᱦᱚᱲᱢᱚᱭ ᱵᱟᱞᱵᱟᱞᱟᱣ ᱪᱟᱵᱟᱭ ᱛᱟᱢᱟ ᱡᱮᱠᱮᱹᱴ ᱫᱚ ᱵᱤᱥᱮᱥ ᱠᱟᱭᱛᱮ ᱨᱟᱵᱟᱝ ᱫᱤᱱ ᱠᱚ ᱦᱚᱨᱚᱜᱟ ᱡᱮᱠᱮᱹᱴ ᱫᱚ ᱥᱟᱱᱟᱢ ᱞᱮᱠᱟᱱ ᱦᱚᱲ ᱜᱮᱠᱚ ᱵᱮᱵᱚᱦᱟᱨᱟ ᱜᱤᱫᱽᱨᱟᱹ ᱠᱷᱚᱱ ᱮᱦᱚᱵ ᱠᱟᱛᱮᱫ ᱦᱟᱲᱟᱢ ᱵᱩᱲᱦᱤ ᱥᱟᱱᱟᱢ ᱠᱚ ᱡᱮᱠᱮᱹᱴ ᱫᱚ ᱨᱮᱭᱟᱲ ᱫᱤᱱ ᱜᱮ ᱨᱮᱭᱟᱲ ᱫᱤᱱ ᱥᱮ ᱨᱟᱵᱟᱝ ᱫᱤᱱ ᱠᱚ ᱢᱮᱛᱟᱜ ᱠᱟᱱᱟ ᱩᱱ ᱥᱚᱢᱚᱭ ᱜᱮ ᱵᱮᱵᱚᱦᱟᱨ ᱜᱟᱱᱚᱜᱼᱟ ᱡᱟᱦᱟᱸ ᱥᱮᱫ ᱫᱟᱬᱟᱱ ᱚᱠᱛᱮ ᱵᱟᱭᱤᱠ ᱪᱟᱞᱟᱣ ᱚᱠᱛᱮ ᱥᱮ ᱡᱟᱦᱟᱱ ᱠᱟᱹᱢᱤ ᱚᱠᱛᱮ ᱨᱮᱜᱮ ᱡᱮᱠᱮᱹᱴ ᱫᱚ ᱨᱮᱭᱟᱲ ᱫᱤᱱ ᱠᱚ ᱵᱮᱵᱚᱦᱟᱨᱟ ᱡᱮᱠᱮᱹᱴ ᱫᱚ ᱩᱫᱽᱜᱟᱹᱨ ᱫᱤᱱ ᱫᱚ ᱵᱟᱝᱠᱚ ᱦᱚᱨᱚᱜᱟ ᱪᱮᱫᱟᱜ ᱥᱮ ᱩᱫᱽᱜᱟᱹᱨ ᱫᱤᱱ ᱦᱚᱨᱚᱜ ᱞᱮᱠᱷᱟᱱ ᱫᱚ ᱟᱹᱰᱤ ᱟᱸᱴ ᱜᱮ ᱩᱫᱽᱜᱟᱹᱨᱟ ᱚᱱᱟ ᱞᱮᱠᱟᱛᱮ ᱡᱮᱠᱮᱹᱴ ᱫᱚ ᱨᱮᱭᱟᱲ ᱫᱤᱱ ᱥᱮ ᱨᱟᱵᱟᱝ ᱫᱤᱱ ᱜᱮᱠᱚ ᱦᱚᱨᱚᱜᱟ ᱥᱮᱠᱚ ᱵᱮᱵᱚᱦᱟᱨᱟ